ᱦᱮᱸ ᱦᱮᱞᱳ ᱚᱻ ᱛᱟᱦᱚᱞᱮ ᱟᱢ ᱫᱚ ᱯᱩᱨᱩᱞᱤᱭᱟ ᱥᱮᱫ ᱠᱷᱚᱱ ᱮᱢ ᱯᱷᱳᱱᱫᱟ ᱵᱟᱝ

ᱚᱻ ᱟᱪᱪᱷᱟ ᱟᱪᱪᱷᱟ ᱡᱟᱭᱦᱳᱠ ᱟᱞᱮ ᱱᱚᱣᱟ ᱠᱚᱨᱮ ᱫᱚ ᱢᱟᱞᱫᱟ ᱡᱮᱞᱟ ᱨᱮᱫᱚ ᱵᱮᱥ ᱠᱤᱪᱷᱩ ᱯᱚᱨᱡᱚᱴᱚᱱ ᱠᱮᱱᱫᱨᱚ ᱜᱮ ᱢᱮᱱᱟᱜᱼᱟ ᱟᱫᱚ ᱡᱟᱦᱟᱸ ᱡᱩᱫᱤᱢ ᱟᱸᱡᱚᱢ ᱠᱟᱜ ᱠᱷᱟᱡ ᱡᱮᱢᱚᱱ ᱢᱤᱫᱴᱮᱡ ᱠᱩ ᱢᱮᱛᱟᱜ ᱠᱟᱱᱟ ᱜᱟᱡᱚᱞ ᱵᱞᱚᱠ ᱯᱟᱲᱟᱣᱚᱜ ᱠᱟᱱᱟ ᱢᱟᱞᱫᱟ ᱡᱮᱞᱟ ᱨᱮᱱᱟᱜ ᱜᱟᱡᱚᱞ ᱵᱞᱚᱠ ᱟᱹᱫᱤᱱᱟ ᱵᱚᱞᱮ ᱟᱹᱫᱤᱱᱟ ᱢᱚᱥᱡᱤᱫ ᱟᱫᱚ ᱱᱚᱣᱟ ᱟᱹᱫᱤᱱᱟ ᱢᱚᱥᱡᱤᱫ ᱫᱚ ᱦᱩᱭᱩᱜ ᱠᱟᱱᱟ ᱢᱟᱱᱮ ᱞᱟᱦᱟᱛᱮᱱ ᱩᱱᱠᱩ ᱨᱟᱡᱟ ᱟᱢᱚᱞ ᱨᱮ ᱵᱮᱱᱟᱣᱟᱜ ᱠᱟᱱᱟ ᱥᱩᱞᱛᱟᱱ ᱥᱤᱠᱟᱱᱫᱚᱨ ᱥᱟᱦᱟᱭ ᱵᱮᱱᱟᱣ ᱞᱮᱫᱟ ᱟᱫᱚ ᱟᱹᱰᱤ ᱞᱟᱹᱴᱩ ᱮᱨᱤᱭᱟ ᱛᱮ ᱢᱮᱱᱟᱜᱼᱟ ᱟᱨ ᱟᱹᱰᱤ ᱧᱮᱧᱮᱞ ᱞᱮᱠᱟᱱ ᱡᱟᱭᱜᱟ ᱠᱟᱱᱟ ᱟᱫᱚ ᱱᱚᱰᱮ ᱡᱩᱫᱤ ᱟᱢᱮᱢ ᱪᱟᱞᱟᱣ ᱫᱟᱲᱮᱜ ᱠᱷᱟᱡ ᱟᱹᱰᱤ ᱱᱟᱯᱟᱭ ᱟᱨ ᱚᱱᱟ ᱥᱟᱶᱛᱮ ᱚᱸᱰᱮ ᱯᱟᱥᱮ ᱨᱮᱜᱤ ᱯᱷᱚᱨᱮᱥᱴ ᱢᱤᱱᱟᱜᱼᱟ ᱚᱱᱟ ᱯᱷᱳᱨᱮᱥᱴ ᱦᱚᱸᱢ ᱧᱮᱞ ᱫᱟᱲᱮᱜᱼᱟ ᱟᱨ ᱚᱝᱠᱟ ᱞᱮᱠᱟᱛᱮ ᱡᱩᱫᱤ ᱟᱨᱦᱚᱸᱢ ᱧᱮᱞᱟ ᱡᱮᱢᱚᱱ ᱢᱟᱞᱫᱟ ᱡᱮᱞᱟ ᱨᱮᱜᱤ ᱢᱤᱫᱴᱮᱡ ᱟᱨᱦᱚᱸ ᱢᱮᱱᱟᱜᱼᱟ ᱜᱳᱨ ᱵᱚᱞᱮ ᱧᱩᱛᱩᱢ ᱢᱟᱱᱮ ᱢᱤᱫᱴᱮᱡ ᱜᱳᱨ ᱧᱩᱛᱩᱢᱚᱱ ᱢᱤᱫᱴᱮᱡ ᱯᱚᱨᱡᱚᱴᱚᱱ ᱠᱮᱱᱫᱨᱚ ᱢᱮᱱᱟᱜᱼᱟ ᱟᱫᱚ ᱱᱚᱣᱟ ᱠᱚ ᱡᱟᱭᱜᱟ ᱨᱮᱜᱚ ᱵᱮᱥ ᱟᱹᱰᱤ ᱥᱟᱺᱜᱤᱧ ᱥᱟᱺᱜᱤᱧ ᱠᱷᱚᱡ ᱜᱮ ᱦᱚᱲ ᱠᱚ ᱦᱟᱹᱡᱩᱜᱼᱟ ᱧᱮᱧᱮᱞ ᱞᱟᱹᱜᱤᱫ ᱛᱮ ᱟᱫᱚ ᱡᱟᱭᱦᱳᱠ ᱟᱢ ᱯᱟᱹᱦᱤᱞᱮᱢ ᱦᱮᱡ ᱱᱟ ᱛᱚ ᱚᱱᱮ ᱡᱮᱴᱟ ᱴᱷᱤᱠᱟᱱᱟᱧ ᱞᱟᱹᱭᱟᱫ ᱢᱮᱭᱟ ᱚᱱᱟ ᱴᱷᱤᱠᱟᱱᱟ ᱨᱮᱜᱮ ᱟᱢᱮᱢ ᱪᱟᱞᱟᱣ ᱠᱟᱛᱮᱢ ᱧᱮᱞ ᱫᱟᱲᱮᱜᱼᱟ ᱱᱟᱜ ᱟᱨ ᱚᱱᱠᱟ ᱡᱩᱫᱤ ᱜᱳᱨ ᱫᱚ ᱚᱱᱟ ᱢᱟᱞᱫᱟ ᱢᱟᱞᱫᱟ ᱤᱥᱴᱟᱱ ᱚᱱᱟ ᱨᱚᱛᱷ ᱵᱟᱲᱤ ᱚᱸᱰᱮ ᱠᱩᱞᱤ ᱠᱟᱛᱮ ᱡᱩᱫᱤ ᱟᱢᱮᱢ ᱢᱮᱛᱟᱣᱟᱠᱚᱣᱟ ᱚᱱᱟ ᱨᱟᱹᱛᱟᱲᱟ ᱢᱟᱱᱤᱠ ᱪᱚᱠ ᱰᱟᱦᱟᱨ ᱛᱮ ᱚᱸᱰᱮᱢ ᱠᱩᱞᱤ ᱞᱮᱠᱚ ᱠᱷᱟᱡ ᱜᱮ ᱡᱮ ᱜᱳᱨ ᱚᱠᱟ ᱨᱮ ᱢᱮᱱᱟᱜᱼᱟ ᱚᱱᱟ ᱯᱚᱨᱡᱚᱴᱚᱱ ᱠᱮᱱᱫᱨᱚ ᱤᱧ ᱚᱸᱰᱮᱧ ᱪᱟᱞᱟᱜᱼᱟ ᱡᱟᱦᱟᱸᱭ ᱜᱮᱢ ᱠᱩᱞᱤ ᱠᱩ ᱞᱟᱹᱭ ᱫᱟᱲᱮᱭᱟᱢᱟ ᱠᱩ ᱟᱢ ᱚᱱᱟ ᱰᱟᱦᱟᱨ ᱛᱮᱢ ᱪᱟᱞᱟᱣ ᱞᱮᱱᱠᱷᱟᱱ ᱜᱮ ᱟᱢ ᱚᱱᱟᱢ ᱧᱟᱢᱟ ᱟᱨ ᱡᱮᱴᱟ ᱚᱱᱟᱧ ᱞᱟᱹᱭᱟᱫ ᱢᱮ ᱟᱹᱫᱤᱱᱟ ᱢᱚᱥᱡᱤᱫ ᱚᱱᱟ ᱫᱚ ᱦᱩᱭᱩᱜ ᱠᱟᱱᱟ ᱱᱚᱜᱼᱚᱱᱰᱮ ᱡᱮᱴᱟ ᱜᱟᱡᱚᱞ ᱵᱞᱚᱠ ᱯᱟᱲᱟᱣᱚᱜ ᱠᱟᱱᱟ ᱟᱨ ᱦᱮᱸ ᱟᱞᱟᱢᱯᱩᱨ ᱠᱟᱪᱷᱟᱠᱟᱪᱷᱤ ᱟᱹᱫᱤᱱᱟ ᱧᱩᱛᱩᱢᱟᱱ ᱚᱱᱟ ᱥᱛᱷᱟᱱ ᱠᱟᱱᱟ ᱟᱫᱚ ᱚᱸᱰᱮ ᱜᱤ ᱚᱱᱟ ᱟᱹᱫᱤᱱᱟ ᱢᱚᱥᱡᱤᱫ ᱫᱚ ᱢᱮᱱᱟᱜᱼᱟ ᱟᱨ ᱚᱱᱟ ᱯᱟᱥᱮ ᱨᱮ ᱚᱱᱟ ᱤᱭᱟᱹ ᱢᱮᱱᱟᱜᱼᱟ ᱯᱷᱚᱨᱮᱥᱴ ᱟᱫᱚ ᱴᱷᱤᱠᱜᱮᱭᱟ ᱦᱟᱹᱡᱩᱜ ᱢᱮ ᱦᱮᱸ ᱡᱮᱴᱟᱧ ᱞᱟᱹᱭᱟᱫ ᱢᱮ ᱚᱱᱟ ᱠᱚ ᱡᱟᱭᱜᱟ ᱧᱮᱞ ᱢᱮ ᱦᱮᱸ ᱦᱮᱸ ᱴᱷᱤᱠ ᱴᱷᱤᱠ ᱴᱷᱤᱠ ᱴᱷᱤᱠ ᱜᱮᱭᱟ